ᱤᱧᱟᱹᱜ ᱯᱚᱱᱚᱛ ᱨᱮ ᱢᱩᱬᱩᱫ ᱫᱷᱚᱨᱚᱢ ᱵᱟᱲᱟᱭ ᱦᱚᱲ ᱟᱭᱢᱟ ᱜᱟᱱ ᱜᱮ ᱢᱮᱱᱟᱜ ᱠᱚᱣᱟ ᱡᱮᱢᱚᱱ ᱜᱩᱨᱩ ᱮᱢᱟᱱ ᱯᱩᱨᱳᱦᱤᱛ ᱥᱚᱱᱱᱟᱥᱤᱱᱤ ᱠᱚ ᱢᱮᱱᱟᱜ ᱠᱚᱣᱟ ᱩᱱᱠᱩ ᱴᱷᱮᱱ ᱠᱷᱚᱱ ᱟᱭᱢᱟᱣᱟᱜ ᱜᱮᱧ ᱥᱮᱬᱟ ᱟᱠᱟᱫᱟ ᱜᱩᱨᱩ ᱴᱷᱮᱱ ᱠᱷᱚᱡ ᱫᱚ ᱪᱮᱫᱠᱟ ᱠᱚ ᱪᱤᱫᱟ ᱪᱤᱠᱟᱛᱮ ᱢᱚᱡᱽ ᱰᱟᱦᱟᱨ ᱛᱮᱠᱚ ᱪᱟᱞᱟᱣᱟ ᱚᱱᱟ ᱠᱚᱹᱧ ᱥᱮᱬᱟ ᱠᱟᱫᱟ ᱟᱨ ᱮᱢᱟᱱ ᱴᱷᱮᱡ ᱠᱷᱚᱡ ᱫᱚ ᱢᱩᱥᱞᱟᱹᱣᱟᱜ ᱡᱟᱦᱟᱱ ᱫᱷᱚᱨᱚᱢ ᱢᱮᱱᱟᱜᱼᱟ ᱚᱱᱟᱠᱚ ᱵᱤᱥᱚᱭ ᱫᱚᱧ ᱵᱟᱰᱟᱭ ᱟᱠᱟᱫᱟ ᱯᱩᱨᱳᱦᱤᱛ ᱴᱷᱮᱡ ᱠᱷᱚᱡ ᱫᱚ ᱫᱤᱠᱩ ᱠᱚᱣᱟᱜ ᱵᱟ ᱦᱤᱱᱫᱩ ᱠᱚᱣᱟᱜ ᱯᱩᱡᱟᱹ ᱵᱮᱯᱟᱨ ᱛᱮᱧ ᱟᱭᱢᱟ ᱠᱤᱪᱷᱩ ᱜᱮᱧ ᱟᱸᱡᱚᱢ ᱠᱟᱜᱼᱟ ᱟᱨ ᱥᱚᱱᱱᱟᱥᱤᱱᱤ ᱠᱷᱚᱡ ᱫᱚ ᱪᱤᱠᱟᱛᱮᱜᱮ ᱩᱱᱠᱩ ᱚᱲᱟᱜ ᱫᱩᱣᱟᱹᱨ ᱵᱟᱹᱜᱤ ᱠᱟᱛᱮ ᱵᱟᱦᱨᱮ ᱨᱮ ᱥᱚᱱᱱᱟᱥ ᱡᱤᱵᱚᱱ ᱡᱟᱯᱚᱱ ᱠᱚ ᱡᱟᱯᱚᱱᱫᱟ ᱚᱱᱟᱦᱚᱸ ᱟᱭᱢᱟ ᱜᱟᱱᱜᱤᱧ ᱟᱸᱡᱚᱢ ᱠᱟᱜᱼᱟ